ᱡᱩᱣᱟᱹᱱ ᱠᱚ ᱵᱮᱠᱟᱨ ᱵᱟᱵᱚᱫ ᱛᱮ ᱪᱮᱫ ᱮᱢ ᱩᱭᱦᱟᱹᱨ ᱮᱫᱟ ᱤᱧᱫᱚ ᱢᱚᱡᱽ ᱜᱮ ᱩᱭᱦᱟᱹᱨ ᱮᱫᱟ ᱡᱩᱣᱟᱹᱱ ᱠᱚ ᱡᱟᱛᱮ ᱵᱟᱠᱚ ᱵᱟᱹᱲᱤᱡᱚᱜ ᱥᱮ ᱵᱟᱠᱚ ᱫᱤᱥᱚᱢ ᱫᱮᱥ ᱪᱷᱟᱹᱲ ᱠᱟᱛᱮᱫ ᱵᱟᱠᱚ ᱫᱟᱹᱲ ᱚᱱᱟᱠᱚ ᱠᱟᱨᱚᱱ ᱛᱮ ᱥᱚᱨᱠᱟᱨ ᱱᱚᱝᱠᱟᱱ ᱵᱮᱵᱚᱥᱛᱷᱟᱭ ᱦᱟᱛᱟᱣᱟ ᱡᱟᱛᱮ ᱡᱩᱣᱟᱹᱱ ᱠᱚᱣᱟᱜ ᱞᱟᱭᱤᱯᱷ ᱵᱟᱝ ᱱᱚᱥᱴᱚᱜ ᱵᱟᱠᱷᱟᱱ ᱛᱮ ᱥᱚᱨᱠᱟᱨ ᱟᱵᱚ ᱫᱤᱥᱚᱢ ᱨᱮᱜᱮ ᱚᱱᱟᱠᱚᱧ ᱵᱮᱵᱚᱥᱛᱷᱟᱭ ᱦᱟᱛᱟᱣᱟ